ᱤᱧ ᱢᱮᱫ ᱥᱟᱢᱟᱝ ᱨᱮ ᱱᱚᱝᱠᱟ ᱤᱯᱤᱞ ᱥᱮ ᱯᱤᱱᱰ ᱠᱮᱪᱟᱜ ᱧᱩᱨᱩ ᱠᱟᱱᱟ ᱚᱱᱟ ᱤᱧ ᱢᱮᱫ ᱛᱮᱧ ᱧᱮᱞ ᱠᱮᱫᱟ ᱟᱹᱰᱤ ᱢᱚᱡᱽ ᱤᱧ ᱟᱹᱭᱠᱟᱣ ᱠᱟᱫᱟ

ᱛᱳᱫ ᱵᱟᱲᱟ ᱟᱞᱮ ᱛᱚ ᱚᱲᱟᱜ ᱠᱷᱚᱭ ᱛᱚ ᱵᱷᱟᱞᱮ ᱧᱮᱞ ᱧᱟᱢᱟ ᱚᱱᱟ ᱠᱚ ᱡᱤᱱᱤᱥ ᱧᱮᱞ ᱠᱟᱛᱮ ᱫᱚ ᱟᱹᱰᱤ ᱨᱟᱹᱥᱠᱟ ᱵᱩᱡᱷᱟᱹᱜᱼᱟ ᱢᱟᱱᱮ ᱪᱮᱫ ᱡᱤᱱᱤᱥ ᱞᱟᱛᱟᱨ ᱨᱮ ᱧᱩᱨᱩᱭᱱᱟ ᱢᱮᱛᱴᱮᱱ ᱨᱚᱦᱚᱥᱚ ᱦᱚᱸ ᱨᱚᱦᱚᱥᱚ ᱠᱟᱱᱟ ᱦᱚᱭ ᱛᱚ ᱫᱤᱠᱩ ᱛᱮᱫᱚ ᱠᱚ ᱞᱟᱹᱭᱟ ᱛᱟᱨᱟ ᱠᱷᱚᱥᱟ ᱠᱤᱱᱛᱩ ᱟᱵᱚ ᱫᱚᱵᱚᱱ ᱧᱮᱞ ᱞᱮᱠᱷᱟᱱ ᱦᱳᱭ ᱛᱚᱵᱚᱱ ᱢᱮᱱᱟ ᱦᱟᱹᱱᱤ ᱪᱤᱞᱤ ᱡᱩᱞᱱᱟᱭ

ᱟᱹᱰᱤ ᱢᱚᱡᱽ ᱥᱮ ᱟᱹᱰᱤ ᱱᱟᱯᱟᱭ ᱵᱩᱡᱷᱟᱹᱣᱼᱟ ᱡᱮ ᱢᱤᱫᱴᱮᱱ ᱚᱫᱵᱷᱩᱛ ᱡᱤᱱᱤᱥ ᱮᱢ ᱧᱮᱞᱟ ᱥᱮᱨᱢᱟ ᱠᱷᱚᱱ ᱚᱛᱨᱮ ᱧᱩᱨᱩᱜᱼᱟ ᱚᱛᱷᱚᱪᱚ ᱚᱱᱟ ᱡᱤᱱᱤᱥ ᱚᱠᱟ ᱨᱮᱪᱚ ᱧᱩᱨᱦᱩᱜᱼ ᱟ ᱟᱨ ᱟᱢ ᱫᱚᱢ ᱢᱮᱱᱟ ᱯᱟᱥᱮ ᱥᱮᱜ ᱨᱮ ᱧᱩᱨᱩ ᱠᱟᱱᱟ ᱠᱤᱱᱛᱩ ᱟᱫᱚ ᱦᱚᱸ ᱵᱟᱝ ᱚᱠᱟ ᱥᱮᱪ ᱨᱮᱪᱚ ᱧᱩᱨᱩᱜ ᱠᱟᱱ ᱥᱮ ᱪᱮᱫ ᱧᱩᱨᱩᱜ ᱠᱟᱱᱟ ᱚᱱᱟ ᱦᱚᱸ ᱥᱴᱷᱤᱠ ᱠᱚᱨᱮ ᱪᱮᱫ ᱜᱮ ᱵᱟᱵᱚᱱ ᱵᱟᱲᱟᱭᱟ ᱠᱤᱱᱛᱩ ᱟᱹᱰᱤ ᱢᱚᱡᱽ ᱚᱱᱟ ᱫᱨᱤᱥᱥᱚ ᱧᱮᱞ ᱠᱟᱛᱮ ᱵᱩᱡᱷᱟᱹᱜᱼᱟ